ᱱᱚᱶᱟ ᱯᱚᱱᱚᱛ ᱨᱮ ᱢᱟᱱᱮ ᱥᱮᱨᱶᱟ ᱞᱮᱠᱟᱛᱮᱫᱚ ᱯᱟᱹᱦᱤᱞ ᱥᱮᱫᱟᱭ ᱡᱟᱦᱟᱸ ᱠᱤᱪᱨᱤᱡ ᱜᱮᱫᱟᱜ ᱠᱷᱟᱰᱩᱣᱟᱹᱜ ᱞᱩᱜᱲᱤ ᱞᱟᱯᱚᱠᱚ ᱡᱟᱦᱟᱸ ᱠᱚ ᱦᱚᱨᱚᱜ ᱵᱟᱫᱮᱭᱮᱫ ᱛᱟᱦᱮᱸᱫ ᱫᱚ ᱦᱟᱯᱟᱲᱟᱢ ᱠᱚ ᱱᱮᱛᱟᱨᱟᱜ ᱡᱩᱜ ᱨᱮᱫᱚ ᱱᱚᱝᱠᱟ ᱞᱮᱠᱟ ᱟᱵᱚ ᱠᱚᱨᱮᱱ ᱫᱮ ᱵᱷᱟᱜᱤᱱ ᱠᱚ ᱥᱮ ᱜᱤᱫᱟᱹᱨ ᱯᱤᱫᱟᱹᱨ ᱠᱚ ᱚᱱᱠᱟ ᱞᱮᱠᱟᱫᱚ ᱵᱟᱝ ᱠᱚ ᱵᱮᱵᱚᱦᱟᱨᱮᱫ ᱠᱟᱱᱟ ᱱᱮᱛᱟᱨ ᱫᱚ ᱯᱟᱹᱦᱤᱞ ᱮᱴᱟᱜ ᱞᱮᱠᱟ ᱛᱟᱦᱮᱸ ᱠᱟᱱᱟ ᱱᱮᱛᱟᱜ ᱫᱚ ᱟᱨᱚ ᱮᱴᱟᱜ ᱞᱮᱠᱟ ᱫᱩᱱᱩᱠ ᱞᱮᱠᱟ ᱡᱩᱜ ᱞᱮᱠᱟ ᱥᱤᱥᱴᱤ ᱟᱠᱟᱱᱟ ᱚᱱᱟ ᱠᱷᱟᱹᱛᱤᱨ ᱛᱮ ᱦᱚᱨᱚᱜ ᱵᱟᱸᱫᱮ ᱠᱚᱫᱚ ᱡᱩᱫᱟᱹ ᱪᱟᱞᱟᱜ ᱠᱟᱱᱟ ᱱᱚᱶᱟ ᱱᱤᱭᱟᱹ ᱢᱩᱫ ᱨᱮᱫᱚ ᱱᱤᱛᱚᱝ ᱫᱚ ᱵᱚᱫᱚᱞᱚᱜ ᱠᱟᱱᱟ ᱱᱤᱭᱟᱹ ᱠᱷᱟᱹᱛᱤᱨ ᱜᱮ ᱯᱟᱹᱦᱤᱞ ᱥᱮᱫᱟᱭ ᱫᱚ ᱢᱤᱫᱴᱟᱝ ᱮᱴᱟᱜ ᱨᱚᱠᱚᱢ ᱡᱩᱠ ᱛᱟᱦᱮᱸᱠᱟᱱᱟ ᱱᱮᱛᱟᱨ ᱡᱩᱜ ᱵᱚᱫᱚᱞ ᱪᱟᱞᱟᱜ ᱠᱟᱱᱟ ᱚᱱᱟ ᱦᱚᱛᱮᱛᱮ ᱫᱤᱠᱩ ᱯᱤᱥᱩ ᱠᱚᱣᱟᱜ ᱧᱮᱞ ᱠᱟᱛᱮ ᱠᱚ ᱯᱟᱞᱴᱟᱣ ᱤᱫᱤᱜ ᱠᱟᱱᱟ ᱱᱤᱡᱮᱨᱟᱜ ᱦᱚᱨᱚᱜ ᱵᱟᱸᱫᱮ ᱠᱚ ᱚᱱᱟ ᱠᱷᱟᱹᱛᱤᱨ ᱡᱚᱛᱚ ᱨᱚᱠᱚᱢᱟᱜ ᱜᱮ ᱵᱚᱫᱚᱞ ᱪᱟᱞᱟᱜ ᱠᱟᱱᱟ ᱱᱤᱭᱟᱹ ᱡᱩᱜᱽ ᱨᱮ